ᱢᱤᱫ ᱵᱟᱹᱭᱥᱟᱹᱠᱷ ᱠᱩᱱᱟᱹᱢᱤ ᱢᱚᱬᱮ ᱢᱟᱦᱟ ᱨᱮ ᱜᱩᱨᱩ ᱢᱟᱦᱟ ᱵᱟᱨ ᱟᱸᱜᱷᱟᱬ ᱵᱚᱸᱜᱟ ᱵᱟᱨ ᱜᱮ ᱵᱟᱨ ᱨᱮ ᱯᱟᱹᱨᱥᱤ ᱢᱟᱦᱟ ᱯᱮ ᱯᱷᱟᱹᱜᱩᱱ ᱵᱚᱸᱜᱟ ᱢᱩᱞᱩᱜ ᱢᱚᱬᱮ ᱢᱟᱦᱟ ᱨᱮ ᱵᱟᱦᱟ ᱵᱚᱸᱜᱟ ᱯᱩᱱ ᱥᱟᱱ ᱵᱚᱸᱜᱟ ᱜᱮ ᱢᱚᱬᱮ ᱢᱟᱦᱟ ᱨᱮ ᱯᱷᱩᱨᱜᱟᱹᱞ ᱢᱟᱦᱟ ᱢᱚᱬᱮ ᱡᱷᱮᱸᱴ ᱵᱚᱸᱜᱟ ᱢᱚᱬᱮ ᱢᱟᱦᱟ ᱨᱮ ᱯᱚᱨᱭᱟᱵᱚᱨᱚᱱ ᱫᱤᱵᱚᱥ